ᱟᱛᱳ ᱴᱚᱴᱷᱟ ᱥᱮᱪᱮᱫ ᱵᱚᱱᱫᱮᱡᱽ ᱩᱛᱱᱟᱹᱣ ᱞᱟᱹᱜᱤᱫ ᱥᱚᱨᱠᱟᱨ ᱟᱹᱰᱤ ᱠᱤᱪᱷᱩᱭ ᱠᱚᱨᱟᱣ ᱟᱠᱟᱫᱟ ᱡᱮ ᱞᱮᱠᱟ ᱟᱛᱳ ᱟᱛᱳ ᱤᱛᱩᱱ ᱟᱥᱲᱟᱭ ᱵᱮᱱᱟᱣ ᱟᱠᱟᱫᱟ ᱟᱨ ᱤᱛᱩᱱ ᱟᱥᱲᱟ ᱨᱮ ᱡᱟᱦᱟᱸ ᱯᱟᱹᱴᱷᱩᱣᱟᱹ ᱜᱤᱫᱽᱨᱟᱹ ᱠᱚ ᱪᱟᱞᱟᱜ ᱫᱚ ᱩᱱᱠᱩ ᱞᱟᱹᱜᱤᱫ ᱡᱚᱢᱟᱜ ᱢᱤᱰ ᱰᱮ ᱢᱤᱞ ᱮ ᱵᱮᱱᱟᱣ ᱟᱠᱟᱫᱟ ᱟᱨ ᱩᱱᱠᱩ ᱞᱟᱹᱜᱤᱫ ᱡᱟᱢᱟ ᱯᱮᱱᱴ ᱦᱚᱸ ᱮᱢ ᱞᱟᱹᱜᱤᱫ ᱮ ᱠᱚᱨᱟᱣ ᱟᱠᱟᱫᱟ ᱠᱟᱹᱣᱰᱤ ᱠᱚ ᱟᱱᱟᱴ ᱟᱞᱚ ᱦᱩᱭᱩᱜ ᱢᱟ ᱚᱱᱟ ᱞᱟᱹᱜᱤᱫ ᱛᱮ ᱥᱟᱱᱟᱢ ᱜᱤᱫᱽᱨᱟ ᱠᱚ ᱜᱮ ᱥᱴᱟᱭᱯᱮᱱᱰ ᱠᱚ ᱧᱟᱢ ᱮᱫᱟ ᱡᱮᱞᱮᱠᱟ ᱠᱟᱹᱴᱤᱡ ᱜᱤᱫᱽᱨᱟᱹ ᱠᱚ ᱧᱟᱢ ᱮᱫᱟ ᱥᱴᱟᱭᱯᱮᱱᱰ

ᱟᱨ ᱚᱱᱟ ᱴᱟᱠᱟ ᱛᱮ ᱜᱮ ᱩᱱᱠᱩᱣᱟᱜ ᱡᱟᱦᱟᱱᱟᱜ ᱠᱚ ᱠᱤᱨᱤᱧ ᱡᱚᱝ ᱠᱟᱱᱟ ᱟᱛᱳ ᱴᱚᱴᱷᱟ ᱨᱮ ᱞᱮᱠᱷᱟ ᱥᱩᱢᱩᱝ ᱜᱤᱫᱽᱨᱟᱹ ᱤᱛᱩᱱ ᱟᱥᱲᱟ ᱨᱮ ᱠᱚ ᱵᱷᱩᱨᱛᱤ ᱠᱚ ᱮᱢ ᱠᱟᱜ ᱠᱚ ᱨᱮᱦᱚᱸ ᱩᱱᱠᱩ ᱥᱟᱱᱟᱢ ᱜᱤᱫᱽᱨᱟᱹ ᱵᱟᱝ ᱠᱚ ᱪᱟᱞᱟᱣ ᱫᱟᱲᱮᱭᱟᱜ ᱠᱟᱱᱟ ᱪᱮᱫᱟᱜ ᱥᱮ ᱚᱱᱟ ᱫᱚ ᱟᱭᱳ ᱵᱟᱵᱟ ᱠᱚᱣᱟᱜ ᱜᱟᱹᱯᱞᱟᱹᱛᱤ ᱩᱱᱠᱩ ᱪᱮᱛᱟᱱ ᱨᱮ ᱱᱚᱡᱚᱨ ᱵᱟᱹᱱᱩᱜ ᱛᱟᱠᱚᱣᱟ ᱚᱠᱟᱨᱮ ᱠᱷᱮᱞ ᱡᱚᱝ ᱠᱟᱱᱟᱭ ᱚᱱᱟ ᱚᱠᱛᱮ ᱩᱱᱤ ᱵᱟᱭ ᱯᱟᱸᱡᱟ ᱟᱹᱜᱩᱭᱮ ᱠᱟᱱᱟᱭ ᱚᱱᱟᱛᱮ ᱤᱧᱤᱧ ᱞᱟᱹᱭ ᱮᱫᱟ ᱱᱚᱣᱟ ᱜᱟᱹᱯᱞᱟᱹᱛᱤ ᱛᱮᱜᱮ ᱜᱤᱫᱽᱨᱟᱹ ᱤᱛᱩᱱ ᱟᱥᱲᱟ ᱨᱮ ᱵᱟᱠᱚ ᱥᱮᱴᱮᱨ ᱫᱟᱲᱮᱭᱟᱜ ᱠᱟᱱᱟ